ᱟᱹᱞᱤᱧ ᱨᱮᱱ ᱦᱟᱯᱲᱟᱢ ᱢᱟᱱᱮ ᱵᱟᱵᱟ ᱟᱨ ᱜᱚᱲᱚᱢ ᱦᱟᱲᱟᱢ ᱴᱷᱮᱱ ᱠᱷᱚᱱ ᱫᱚᱞᱤᱧ ᱟᱸᱡᱚᱢ ᱟᱠᱟᱜᱼᱟ ᱟᱵᱚᱨᱮᱱ ᱨᱟᱡᱟᱢᱟ ᱱᱟᱦᱟᱜ ᱠᱤᱥᱠᱩ ᱨᱟᱯᱟᱡᱽ ᱟᱨ ᱢᱟᱨᱰᱤ ᱠᱤᱥᱟᱹᱲ ᱠᱚ ᱛᱟᱦᱮᱸᱠᱟᱱ ᱛᱟᱵᱚᱱᱟ ᱟᱫᱚ ᱱᱚᱝᱠᱟᱱ ᱢᱟᱨᱟᱝ ᱱᱮᱛᱟ ᱪᱮ ᱨᱟᱡᱟ ᱫᱚ ᱚᱠᱚᱭ ᱠᱚ ᱛᱟᱦᱮᱸ ᱠᱟᱱ ᱛᱟᱵᱚᱱᱟ ᱥᱮᱫᱟᱭ ᱡᱟᱦᱟᱸᱞᱮᱠᱟ ᱱᱮᱛᱟᱨ ᱫᱚ ᱱᱟᱦᱟᱸᱜ ᱢᱤᱫᱴᱟᱝ ᱞᱤᱧ ᱩᱭᱦᱟᱹᱨ ᱛᱤᱭᱳᱜ ᱠᱟᱱ ᱛᱟᱵᱚᱱᱟ ᱥᱩᱱᱟᱹᱨᱟᱢ ᱥᱚᱨᱮᱱᱮ ᱛᱟᱦᱮᱸ ᱠᱟᱱᱟ ᱥᱩᱱᱟᱨᱟᱢ ᱥᱚᱨᱮᱱ ᱫᱚ ᱦᱟᱸᱜ ᱞᱤᱧ ᱵᱟᱲᱟᱭ ᱠᱟᱱᱟ ᱩᱱᱤᱫᱚ ᱢᱤᱫᱴᱟᱝ ᱱᱮᱛᱟ ᱛᱟᱵᱚᱭ ᱛᱟᱦᱮᱸ ᱠᱟᱱᱟ ᱩᱲᱤᱥᱥᱟ ᱨᱤᱱᱤᱡ ᱢᱚᱱᱛᱨᱤ ᱦᱚᱸᱭ ᱛᱟᱦᱮᱸ ᱠᱟᱱᱟ ᱚᱱᱟ ᱵᱟᱲᱟ ᱨᱮᱜᱮ ᱜᱩᱞᱤ ᱜᱩᱰᱩᱨᱤᱭᱟᱹ ᱠᱚ ᱦᱩᱭ ᱞᱮᱱ ᱛᱟᱦᱮᱸ ᱠᱟᱱᱟ ᱟᱫᱚ ᱪᱮᱫ ᱠᱷᱟᱹᱛᱤᱨ ᱦᱩᱭ ᱞᱮᱱᱟ ᱚᱱᱟᱢᱟ ᱱᱟᱦᱟᱸᱜ ᱵᱟᱹᱞᱤᱧ ᱵᱟᱲᱟᱭᱟ ᱩᱱ ᱡᱚᱦᱚᱜ ᱠᱷᱩᱵ ᱜᱤᱫᱽᱨᱟᱹ ᱜᱮᱞᱤᱧ ᱛᱟᱦᱮᱸ ᱠᱟᱱ ᱛᱟᱦᱮᱸ ᱠᱟᱱᱟ ᱟᱨ ᱮᱱᱮᱢ ᱢᱟᱱᱮ ᱱᱩᱠᱩ ᱡᱟᱦᱟᱸ ᱞᱮᱠᱟ ᱢᱟᱨᱰᱤ ᱟᱨ ᱠᱤᱥᱠᱩ ᱪᱮᱫᱟᱜ ᱵᱟᱠᱚ ᱟᱱᱟᱱ ᱱᱤᱭᱟᱹᱜ ᱠᱟᱱᱟ ᱚᱱᱟ ᱦᱚᱸ ᱱᱟᱜ ᱚᱱᱟᱫᱚ ᱟᱹᱰᱤ ᱢᱟᱨᱟᱝ ᱤᱭᱟᱹ ᱠᱟᱱ ᱛᱟᱠᱚᱣᱟ ᱮᱱᱮᱢ ᱠᱟᱱᱟ ᱟᱫᱚ ᱩᱱᱟᱹᱜ ᱡᱷᱟᱹᱞ ᱫᱚ ᱦᱟᱸᱜ ᱟᱹᱞᱤᱧ ᱵᱟᱹᱞᱤᱧ ᱢᱮᱱᱮᱜᱼᱟ